ᱱᱤᱭᱟᱹ ᱩᱛᱛᱚᱨ ᱫᱤᱱᱟᱡᱯᱩᱨ ᱴᱚᱴᱷᱟ ᱨᱮᱫᱚ ᱨᱳᱡᱽᱜᱟᱨ ᱛᱮᱦᱚᱸ ᱟᱹᱰᱤ ᱜᱮ ᱚᱵᱷᱟᱵᱟ ᱥᱮ ᱟᱹᱰᱤ ᱠᱷᱚᱱ ᱫᱚ ᱵᱟᱠᱚ ᱵᱟᱹᱱᱩᱜ ᱠᱚᱣᱟ ᱚᱱᱠᱟ ᱠᱤᱥᱟᱹᱬ ᱧᱚᱜ ᱠᱚᱫᱚ ᱚᱱᱟ ᱴᱟᱠᱟ ᱨᱳᱡᱽᱜᱟᱨ ᱱᱤᱭᱮ ᱞᱟᱹᱜᱤᱫ ᱛᱮᱦᱚᱸ ᱵᱟᱹᱱᱩᱜ ᱠᱚᱣᱟ ᱥᱮᱨᱚᱠᱚᱢ ᱫᱚ ᱨᱮᱸᱜᱮᱡ ᱱᱟᱪᱟᱨ ᱧᱚᱜ ᱜᱮᱭᱟ ᱠᱚ ᱚᱱᱟ ᱞᱟᱹᱜᱤᱫ ᱚᱱᱟ ᱞᱟᱹᱜᱤᱫ ᱛᱮᱜᱮ ᱠᱩᱲᱤ ᱠᱚᱲᱟ ᱠᱚᱦᱚᱸ ᱥᱮᱨᱚᱠᱚᱢ ᱟᱭᱢᱟ ᱜᱮ ᱯᱟᱲᱦᱟᱣ ᱠᱟᱛᱮᱫ ᱨᱮᱦᱚᱸ ᱫᱮᱠᱷᱟ ᱜᱮᱞᱚ ᱪᱟᱠᱨᱤ ᱚᱵᱚᱥᱛᱟ ᱨᱮᱠᱚ ᱪᱟᱞᱟᱜ ᱠᱟᱱ ᱨᱮᱦᱚᱸ ᱥᱮᱨᱚᱠᱚᱢ ᱴᱟᱠᱟ ᱯᱟᱭᱥᱟ ᱵᱟᱠᱚ ᱤᱭᱟᱹ ᱫᱟᱲᱮᱭᱟᱜ ᱠᱟᱱ ᱠᱷᱟᱹᱛᱤᱨ ᱛᱮ ᱪᱟᱠᱨᱤᱼᱵᱟᱠᱨᱤ ᱵᱟᱠᱚ ᱧᱟᱢ ᱮᱫᱟ ᱥᱮ ᱯᱟᱲᱦᱟᱣ ᱠᱚᱦᱚᱸ ᱥᱮᱨᱚᱠᱚᱢ ᱵᱟᱝ ᱦᱩᱭᱩᱜᱚᱜ ᱠᱟᱱ ᱛᱟᱠᱚᱣᱟ ᱥᱮ ᱚᱱᱟ ᱡᱟᱭᱜᱟ ᱨᱮ ᱴᱤᱭᱩᱥᱚᱱ ᱠᱚᱦᱚᱸ ᱥᱮ ᱯᱨᱟᱭᱵᱷᱮᱴ ᱠᱚ ᱢᱮᱛᱟᱜ ᱚᱱᱟ ᱦᱚᱸ ᱯᱟᱲᱦᱟᱣ ᱞᱟᱹᱜᱤᱫ ᱛᱮᱦᱚᱸ ᱟᱹᱰᱤ ᱜᱮ ᱚᱵᱷᱟᱵ ᱠᱟᱱᱟ ᱴᱟᱠᱟ ᱵᱟᱝ ᱛᱮ ᱩᱱᱟᱹᱜ ᱩᱛᱛᱚᱨ ᱫᱤᱱᱟᱡᱯᱩᱨ ᱨᱮᱫᱚ ᱟᱹᱰᱤ ᱜᱮ ᱨᱳᱡᱽᱜᱟᱨ ᱞᱟᱹᱜᱤᱫ ᱛᱮᱫᱚ ᱥᱮᱨᱚᱠᱚᱢ ᱫᱚ ᱵᱟᱹᱱᱩᱜᱚᱜᱼᱟ ᱚᱱᱟ ᱠᱟᱨᱚᱱᱟᱜ ᱛᱮ ᱥᱤᱠᱠᱷᱤᱛᱚ ᱦᱚᱸ ᱥᱮᱨᱚᱠᱚᱢ ᱵᱟᱝ ᱦᱩᱭᱩᱜᱚᱜ ᱠᱟᱱᱟ ᱟᱨ ᱚᱠᱚᱭ ᱠᱚᱪᱚᱝ ᱫᱚ ᱚᱠᱚᱭᱟᱜ ᱢᱚᱱᱮ ᱨᱮ ᱛᱟᱦᱮᱸᱠᱟᱱᱟ ᱤᱧ ᱫᱚ ᱰᱟᱠᱛᱟᱨ ᱥᱮ ᱤᱧᱡᱤᱱᱤᱭᱟᱨᱤᱧ ᱵᱮᱱᱟᱣ ᱠᱚᱜᱼᱟ ᱛᱚ ᱚᱱᱟ ᱵᱟᱝ ᱟᱭᱟᱜ ᱱᱤᱡᱮᱨᱟᱜ ᱥᱚᱯᱱᱚ ᱵᱟᱝ ᱦᱩᱭ ᱠᱷᱟᱹᱛᱤᱨ ᱛᱮ ᱩᱱᱠᱩ ᱫᱚ ᱚᱠᱚᱭ ᱠᱚᱫᱚ ᱱᱤᱡᱮᱨᱟᱜ ᱢᱚᱱ ᱵᱟᱝ ᱯᱩᱨᱩᱱᱚᱜ ᱠᱷᱟᱹᱛᱤᱨ ᱛᱮ ᱩᱱᱠᱩ ᱫᱚ ᱚᱠᱚᱭ ᱠᱚᱪᱚᱝ ᱫᱚᱠᱚ ᱟᱛᱛᱚᱦᱚᱛᱛᱟᱭ ᱫᱟᱠᱚ ᱛᱚ ᱱᱤᱭᱟᱹ ᱠᱚ ᱤᱭᱟᱹ ᱫᱚ ᱪᱤᱠᱟᱹᱛᱮ ᱥᱚᱞᱦᱮᱜᱼᱟ ᱚᱱᱟᱜᱮ ᱡᱚᱛᱚ ᱦᱚᱲ ᱛᱮᱜᱮ ᱵᱷᱟᱹᱵᱤ ᱠᱟᱛᱮᱫ ᱵᱚᱱ ᱧᱮᱞ ᱞᱮᱠᱷᱟᱱ ᱥᱮ ᱱᱤᱭᱟᱹ ᱩᱛᱛᱚᱨ ᱫᱤᱱᱟᱡᱯᱩᱨ ᱤᱭᱟᱹ ᱨᱮ ᱴᱚᱴᱷᱟ ᱨᱮᱫᱚ ᱵᱷᱟᱹᱜᱤ ᱠᱷᱩᱵ ᱵᱷᱟᱹᱜᱤ ᱠᱷᱚᱱ ᱫᱚ ᱵᱟᱹᱱᱩᱜᱼᱟ ᱨᱳᱡᱽᱜᱟᱨ ᱫᱤᱜᱽ ᱫᱤᱭᱮ ᱫᱚ ᱛᱚ ᱚᱱᱟᱛᱤᱧ ᱢᱮᱱᱟ ᱱᱤᱭᱟᱹ ᱩᱛᱛᱚᱨ ᱫᱤᱱᱟᱡᱯᱩᱨ ᱡᱮᱞᱟ ᱨᱮ ᱡᱩᱫᱤ ᱚᱱᱠᱟ ᱠᱚᱢ ᱠᱷᱚᱨᱚᱪ ᱛᱮ ᱥᱮ ᱠᱚᱢ ᱤᱭᱟᱹ ᱫᱤᱜᱽ ᱫᱤᱭᱮ ᱠᱚᱭᱮᱠ ᱴᱟᱠᱟ ᱯᱚᱭᱥᱟ ᱫᱤᱜᱽ ᱫᱤᱭᱮ ᱦᱚᱸ ᱡᱩᱫᱤ ᱵᱮᱥ ᱫᱷᱟᱨᱟ ᱚᱱᱠᱟᱱ ᱤᱥᱠᱩᱞ ᱥᱮ ᱠᱚᱞᱮᱡᱽ ᱦᱩᱭ ᱠᱚᱜᱼᱟ ᱛᱚ ᱟᱹᱰᱤ ᱜᱮ ᱱᱟᱯᱟᱭ ᱠᱚᱜᱼᱟ ᱛᱚ ᱚᱱᱟᱛᱤᱧ ᱢᱮᱱᱟ ᱛᱚ ᱚᱠᱚᱭ ᱠᱚᱫᱚ ᱜᱚᱜᱚ ᱵᱟᱵᱟᱣᱟᱜ ᱮᱜᱮᱨ ᱵᱚᱛᱚᱨ ᱠᱷᱟᱹᱛᱤᱨ ᱛᱮ ᱚᱠᱚᱭ ᱫᱚ ᱵᱟᱝ ᱥᱟᱦᱟᱣ ᱠᱷᱟᱹᱛᱤᱨ ᱛᱮ ᱚᱠᱚᱭ ᱫᱚᱠᱚ ᱟᱛᱛᱚᱦᱚᱛᱛᱟᱭᱮᱫ ᱠᱟᱱ ᱜᱮᱭᱟ ᱛᱚ ᱚᱱᱟᱛᱤᱧ ᱢᱮᱱᱟ ᱚᱱᱠᱟ ᱟᱛᱛᱚᱦᱚᱛᱛᱷᱟ ᱵᱟᱝ ᱠᱟᱛᱮᱫ ᱱᱤᱡᱮᱨ ᱛᱮ ᱛᱤᱸᱜᱩ ᱛᱤᱸᱜᱩ ᱠᱮᱴᱮᱡ ᱠᱟᱛᱮᱫ ᱨᱳᱡᱽᱜᱟᱨ ᱵᱟᱝ ᱛᱟᱵᱚᱱ ᱪᱮᱫ ᱵᱟᱝ ᱪᱮᱫᱢᱟ ᱟᱨ ᱱᱤᱡᱮᱨ ᱛᱮᱜᱮ ᱱᱤᱡᱮᱨᱟᱜ ᱱᱤᱡᱮᱨᱟᱜ ᱡᱟᱸᱜᱟ ᱛᱮᱵᱚᱱ ᱛᱟᱲᱟᱢ ᱞᱟᱦᱟᱭ ᱢᱟ ᱟᱵᱚ ᱛᱮᱜᱮ ᱧᱮᱞᱟᱵᱚᱱ ᱮᱢᱚᱱ ᱯᱚᱨᱤᱥᱛᱷᱤᱛᱤ ᱠᱷᱚᱱ ᱮᱢᱚᱱ ᱡᱟᱭᱜᱟ ᱨᱮᱵᱚᱱ ᱯᱚᱸᱦᱪᱟᱜᱼᱟ ᱛᱚ ᱚᱠᱚᱭ ᱦᱚᱸ ᱵᱟᱝᱠᱚ ᱞᱟᱹᱭ ᱫᱟᱲᱮᱣᱟᱵᱚᱱᱟ ᱛᱚ ᱟᱵᱚ ᱚᱱᱟᱛᱤᱧ ᱢᱮᱱᱟ ᱟᱵᱚ ᱢᱚᱱᱢᱩᱨᱩᱠᱷ ᱠᱟᱛᱮᱫ ᱥᱮ ᱛᱤᱸᱜᱩ ᱠᱮᱴᱮᱡ ᱠᱟᱛᱮᱫ ᱟᱵᱚ ᱡᱟᱛᱮ ᱵᱚᱱ ᱛᱟᱦᱮᱱ ᱟᱨ ᱚᱱᱟᱵᱚᱱ ᱠᱚᱨᱟᱣᱟ